ᱢᱚᱬᱮ ᱥᱮᱨᱢᱟ ᱨᱮ ᱢᱤᱫ ᱫᱷᱟᱣ ᱥᱟᱹᱨᱤ ᱥᱚᱦᱨᱟᱭ ᱦᱩᱭᱩᱜᱼᱟ ᱥᱟᱹᱨᱤ ᱥᱚᱦᱨᱟᱭ ᱫᱚ ᱱᱚᱝᱠᱟ ᱦᱩᱭᱩᱜᱼᱟ ᱡᱮ ᱢᱚᱬᱮ ᱢᱟᱦᱟ ᱢᱮᱱᱟᱠᱚ ᱢᱚᱬᱮ ᱢᱟᱦᱟ ᱢᱚᱬᱮ ᱢᱟᱦᱟ ᱥᱚᱦᱨᱟᱭ ᱟᱫᱚ ᱢᱟᱲᱟᱝ ᱦᱤᱞᱳᱜ ᱫᱚ ᱜᱚᱴ ᱵᱚᱸᱜᱟ ᱜᱚᱴ ᱵᱚᱸᱜᱟ ᱫᱚᱥᱟᱨ ᱦᱤᱞᱳᱜ ᱫᱚ ᱜᱳᱲᱟ ᱵᱚᱸᱜᱟ ᱟᱫᱚ ᱜᱳᱲᱟ ᱵᱚᱸᱜᱟ ᱫᱚ ᱱᱚᱝᱠᱟ ᱦᱩᱭᱩᱜᱼᱟ ᱡᱮ ᱥᱮᱛᱟᱜ ᱨᱮ ᱩᱢ ᱯᱷᱟᱨᱪᱟᱼᱯᱷᱟᱨᱪᱤ ᱦᱮᱡ ᱠᱟᱛᱮᱫ ᱜᱳᱲᱟ ᱨᱮ ᱵᱚᱸᱜᱟᱼᱵᱩᱨᱩ ᱦᱩᱭ ᱠᱟᱛᱮᱫ ᱥᱤᱢ ᱢᱮᱨᱚᱢ ᱠᱚ ᱮᱢᱟᱱ ᱠᱚ ᱵᱚᱸᱜᱟᱼᱵᱩᱨᱩ ᱠᱚ ᱦᱩᱭ ᱠᱟᱛᱮᱫ ᱯᱮᱲᱟᱼᱯᱟᱹᱦᱲᱟᱹ ᱠᱚ ᱦᱮᱡ ᱠᱟᱛᱮᱫ ᱛᱟᱭᱚᱢ ᱩᱱᱠᱩ ᱠᱚ ᱡᱚᱢᱼᱧᱩ ᱨᱮᱱᱟᱜ ᱵᱮᱵᱚᱥᱛᱷᱟ ᱠᱚ ᱦᱩᱭᱩᱜᱼᱟ ᱟᱨ

ᱛᱟᱨᱟᱥᱤᱧ ᱫᱚ ᱟᱨᱦᱚᱸ ᱱᱚᱝᱠᱟ ᱜᱮ ᱟᱹᱭᱩᱵ ᱵᱮᱲᱟ ᱫᱚ ᱰᱟᱝᱨᱤ ᱠᱷᱩᱱᱴᱟᱹᱣ ᱠᱚ ᱦᱩᱭᱩᱜᱼᱟ ᱟᱨ ᱫᱚᱥᱟᱨ ᱦᱤᱞᱳᱜ ᱫᱚ ᱡᱟᱡᱽᱞᱮ ᱦᱩᱭᱩᱜᱼᱟ